ᱦᱮᱸ ᱟᱹᱞᱤᱧ ᱞᱤᱧ ᱠᱩᱥᱤᱭᱟᱜᱼᱟ ᱚᱱᱟ ᱥᱩᱨ ᱨᱮ ᱜᱟᱰᱟ ᱢᱮᱱᱟᱜᱼᱟ ᱡᱟᱦᱟᱱᱟᱜ ᱠᱚ ᱢᱮᱱᱟ ᱱᱟᱹᱭ ᱚᱱᱟ ᱠᱚ ᱟᱹᱰᱤ ᱜᱟᱹᱦᱤᱨ ᱜᱟᱹᱦᱤᱨᱟ ᱦᱚᱲ ᱚᱱᱠᱟ ᱢᱮᱱ ᱞᱮᱠᱷᱟᱱ ᱫᱚ ᱵᱟᱨ ᱦᱚᱲ ᱜᱟᱱ ᱦᱚᱸ ᱩᱱᱩᱢ ᱜᱚᱫᱚᱜ ᱟᱠᱚ ᱚᱱᱟ ᱡᱟᱭᱜᱟ ᱠᱚᱨᱮᱞᱮ ᱯᱟᱭᱨᱟᱜᱼᱟ ᱟᱨ ᱱᱚᱝᱠᱟ ᱯᱟᱭᱨᱟᱜᱼᱢᱟ ᱫᱷᱤᱨᱤ ᱡᱟᱭᱜᱟ ᱠᱚᱨᱮ ᱵᱟᱭ ᱜᱟᱱᱚᱜᱼᱟ ᱫᱷᱤᱨᱤ ᱠᱚ ᱟᱞᱚ ᱛᱟᱦᱮᱱᱼᱢᱟ ᱚᱱᱠᱟ ᱫᱚ ᱵᱮᱥᱛᱮ ᱯᱟᱭᱨᱟ ᱫᱟᱲᱮᱭᱟᱜᱼᱟ ᱦᱟᱹᱠᱩ ᱥᱟᱵ ᱥᱚᱢᱚᱭ ᱠᱚᱨᱮ ᱦᱚᱸᱞᱮ ᱯᱟᱭᱨᱟᱜᱼᱟ ᱩᱠᱩ ᱮᱱᱮᱡ ᱠᱚ ᱚᱱᱟ ᱠᱚ ᱟᱨ ᱱᱚᱣᱟ ᱡᱟᱦᱟᱱᱟᱜ ᱠᱩᱥᱤᱭᱟᱜ ᱞᱮᱠᱟᱱ ᱡᱟᱭᱜᱟ ᱫᱚ ᱟᱹᱞᱤᱧ ᱞᱤᱧ ᱢᱮᱱᱟ ᱵᱟᱸᱠᱵᱚᱲ ᱠᱷᱚᱱ ᱡᱟᱦᱟᱸ ᱟᱬᱜᱚ ᱟᱠᱟᱱᱟ ᱜᱟᱰᱟ ᱚᱱᱟ ᱜᱟᱰᱟᱜᱮ ᱟᱨ ᱟᱞᱮ ᱱᱚᱣᱟ ᱟᱹᱛᱩᱨᱮ ᱵᱟᱨᱭᱟ ᱯᱮᱭᱟ ᱥᱮᱬᱟ ᱥᱮᱬᱟ ᱟᱦᱟᱨ ᱢᱮᱱᱟᱜᱼᱟ ᱚᱱᱟ ᱠᱚᱨᱮ ᱦᱚᱸᱞᱮ ᱯᱟᱭᱨᱟ ᱮᱱᱮᱡᱼᱟ ᱟᱨ ᱚᱱᱠᱟᱜᱮ ᱯᱟᱭᱨᱟ ᱮᱱᱮᱡ ᱨᱮᱢᱟ ᱚᱱᱮ ᱩᱱᱩᱢ ᱠᱟᱛᱮᱢᱟ ᱦᱟᱨᱠᱮᱛ ᱜᱮᱢ ᱥᱟᱸᱦᱮᱫ ᱵᱚᱱᱫᱚ ᱦᱩᱭᱩᱜᱼᱟ ᱠᱷᱩᱵᱽ ᱠᱚᱥᱴᱚ ᱜᱮᱭᱟ ᱟᱨ ᱯᱟᱭᱨᱟ ᱢᱟ ᱯᱟᱭᱨᱟ ᱦᱩᱭᱩᱜ ᱜᱮᱭᱟ ᱦᱚᱲ ᱴᱷᱮᱱ ᱠᱷᱚᱱ ᱩᱠᱩᱱ ᱞᱟᱹᱜᱤᱫ ᱢᱟ ᱵᱷᱤᱛᱨᱤ ᱨᱮᱜᱮ ᱡᱟᱦᱟᱸ ᱛᱤᱱ ᱜᱷᱟᱹᱲᱤᱡᱽ ᱜᱟᱱᱮ ᱥᱟᱸᱦᱮᱫ ᱵᱚᱱᱫᱚ ᱫᱟᱲᱮᱭᱟᱜᱼᱟ ᱩᱱ ᱜᱷᱟᱹᱲᱤᱡᱼᱜᱮ ᱩᱱᱩᱢ ᱠᱟᱛᱮᱫ ᱯᱟᱭᱨᱟᱭ ᱪᱟᱞᱟᱜᱼᱟ ᱟᱨ ᱡᱚᱴᱟᱣ ᱠᱚᱦᱚᱸ ᱚᱱᱠᱟᱜᱮ ᱯᱟᱭᱨᱟ ᱮᱱᱮᱡ ᱟᱠᱚ ᱟᱨ ᱱᱤᱱᱟᱹᱜ ᱠᱩᱥᱤ ᱵᱩᱡᱷᱟᱹᱜᱼᱟ ᱡᱚᱴᱟᱣ ᱠᱚ ᱥᱟᱞᱟᱜ ᱮᱱᱮᱡ ᱤᱱᱟᱹ ᱠᱷᱟᱹᱛᱤᱨ ᱜᱷᱟᱹᱲᱤᱠ ᱦᱚᱸ ᱩᱱᱩᱢ ᱦᱩᱭᱩᱜᱼᱟ